ᱟᱪᱪᱷᱟ ᱡᱚᱠᱷᱚᱱ ᱩᱞ ᱟᱹᱧᱡᱤᱨ ᱡᱚ ᱵᱟᱦᱟ ᱡᱤᱱᱤᱥ ᱡᱚᱠᱷᱚᱱᱜᱤᱧ ᱨᱚᱦᱚᱭᱟ ᱩᱱᱡᱚᱠᱷᱚᱡ ᱯᱨᱚᱛᱷᱚᱢ ᱫᱚ ᱫᱟᱹᱛ ᱠᱩᱜᱤ ᱚᱱᱟᱠᱚ ᱛᱤᱧ ᱞᱟ ᱜᱟᱰᱟ ᱠᱮᱫᱜᱮ ᱞᱟ ᱜᱟᱰᱟ ᱠᱟᱛᱮᱜ ᱟᱹᱣᱨᱤ ᱨᱚᱦᱚᱭ ᱨᱮᱜᱮ ᱞᱟᱦᱟᱛᱮ ᱡᱷᱟᱹᱱᱴᱤ ᱠᱚᱧ ᱡᱚᱜᱟᱲ ᱠᱮᱫᱜᱮ ᱡᱷᱟᱹᱱᱴᱤ ᱠᱚ ᱡᱚᱜᱟᱲ ᱠᱟᱛᱮᱜ ᱤᱧ ᱮᱴᱮᱫᱟ ᱢᱟᱫ ᱯᱟᱲᱟᱜ ᱠᱟᱛᱮᱜ ᱢᱟᱫ ᱨᱮᱱᱟᱜ ᱡᱟᱦᱟᱸ ᱰᱟᱹᱨ ᱠᱚ ᱛᱟᱦᱮᱱᱟ ᱤᱱᱟᱜᱮ ᱡᱷᱟᱹᱱᱴᱤ ᱡᱷᱟᱹᱱᱴᱤ ᱛᱤᱧ ᱮᱴᱮᱫ ᱠᱮᱫᱜᱮ ᱵᱩᱥᱩᱵ ᱵᱟᱵᱮᱨᱤᱧ ᱩᱧ ᱠᱮᱫᱜᱮ ᱡᱳᱞᱳᱭ ᱛᱷᱳᱞᱚᱭ ᱫᱚ ᱯᱚᱭᱥᱟ ᱞᱟᱜᱟᱜ ᱠᱟᱱᱟ ᱟᱨ ᱵᱩᱥᱩᱵ ᱵᱟᱨᱮᱨ ᱠᱷᱟᱡ ᱫᱚ ᱚᱱᱟᱛᱤᱧ ᱩᱧ ᱠᱟᱛᱮᱫ ᱤᱧ ᱤᱭᱟᱹ ᱠᱮᱫ ᱜᱮ ᱟᱪᱪᱷᱟ ᱥᱩᱨ ᱥᱩᱨᱤᱧ ᱫᱟᱵ ᱠᱮᱫᱜᱮ ᱡᱮᱢᱚᱱ ᱚᱲᱟᱜ ᱵᱚᱱ ᱫᱟᱵ ᱞᱮᱠᱟ ᱟᱨ ᱚᱱᱟ ᱫᱟᱵ ᱠᱟᱛᱮᱫ ᱤᱭᱟᱹ ᱛᱚᱞ ᱠᱟᱛᱮᱫ ᱛᱚᱞ ᱠᱤᱫᱟᱹᱧ ᱛᱚ ᱡᱩᱫᱤᱧ ᱵᱩᱡᱽ ᱫᱟᱲᱮᱭᱟᱜᱼᱟ ᱱᱚᱸᱰᱮ ᱫᱚ ᱯᱷᱟᱠ ᱜᱮᱭᱟ ᱚᱸᱰᱮᱫᱚ ᱟᱨᱚ ᱠᱤᱪᱷᱩᱧ ᱞᱟᱜᱟᱣ ᱟᱫᱟ ᱮᱛᱟᱝ ᱴᱷᱮᱡ ᱫᱚ ᱟᱫᱚ ᱚᱱᱠᱟ ᱠᱟᱛᱮᱫ ᱤᱧ ᱮᱴᱮᱫ ᱠᱮᱫᱜᱮ ᱮᱴᱮᱫ ᱠᱟᱛᱮᱜ ᱚᱱᱟ ᱜᱟᱰᱟᱨᱮ ᱡᱟᱦᱟᱧ ᱞᱟ ᱜᱟᱰᱟ ᱟᱠᱟᱫᱟ ᱚᱱᱟ ᱜᱟᱰᱟᱨᱮ ᱯᱮᱴᱮᱡ ᱜᱩᱨᱤᱡ ᱤᱭᱩᱨᱤᱭᱟ ᱥᱟᱨ ᱠᱚ ᱱᱟᱱᱟ ᱤᱭᱟᱹ ᱠᱚ ᱮᱱᱛᱮᱜ ᱚᱱᱟ ᱜᱟᱰᱟᱨᱤᱧ ᱦᱟᱥᱟ ᱥᱟᱨ ᱛᱤᱧ ᱥᱤᱯᱤ ᱢᱤᱫ ᱠᱮᱫᱛᱮ ᱟᱨ ᱚᱱᱟ ᱠᱚᱭᱤᱧ ᱨᱚᱦᱚᱭ ᱠᱮᱫ ᱜᱮ ᱡᱟᱵᱚᱛᱤᱭᱚ ᱫᱟᱨᱮ ᱞᱤᱢᱵᱩ ᱠᱟᱵᱽᱡᱤ ᱡᱚᱛᱚ ᱡᱤᱱᱤᱥ ᱜᱮ ᱡᱚᱢ ᱡᱤᱱᱤᱥ ᱛᱮᱫ ᱫᱚ ᱟᱫᱚ ᱡᱚᱠᱷᱚᱱ ᱫᱟᱨᱮ ᱤᱫᱤᱜᱼᱟ ᱩᱱ ᱡᱚᱠᱷᱚᱡ ᱛᱚᱧ ᱧᱮᱞ ᱜᱮᱭᱟ ᱡᱮ ᱱᱚᱣᱟᱫᱚ ᱰᱚᱜᱽ ᱫᱚ ᱜᱩᱡᱩᱜ ᱠᱟᱱᱟ ᱥᱮ ᱵᱟᱧᱪᱟᱜ ᱠᱟᱱᱟ ᱥᱮ ᱟᱹᱣᱨᱤ ᱨᱮᱦᱮᱫᱚᱜᱼᱟ ᱟᱫᱚ ᱚᱱᱠᱟ ᱠᱟᱛᱮᱫ ᱡᱚᱠᱷᱚᱱ ᱧᱮᱞ ᱫᱟᱹᱧ ᱜᱩᱡᱩᱜ ᱞᱮᱟ ᱛᱤᱸᱡᱩ ᱠᱚ ᱡᱚᱢᱫᱟ ᱥᱮ ᱪᱤᱠᱟᱭᱫᱟ ᱩᱱ ᱡᱚᱠᱷᱚᱡ ᱫᱚ ᱮᱥᱯᱨᱮ ᱤᱭᱟᱹ ᱟᱜ ᱟᱹᱧ ᱚᱱᱟ ᱨᱟᱱ ᱚᱱᱟᱛᱤᱧ ᱴᱳᱞ ᱨᱤᱧ ᱞᱮᱣᱦᱟ ᱠᱮᱫ ᱜᱤᱧ ᱟᱨ ᱡᱚᱱᱚᱜ ᱴᱷᱩᱴᱠᱤ ᱛᱮ ᱚᱱᱟ ᱡᱚᱵᱮ ᱠᱟᱛᱮᱜ ᱚᱱᱟ ᱫᱟᱨᱮ ᱠᱚᱨᱮ ᱫᱚᱭᱤᱧ ᱤᱭᱟᱹ ᱟᱜ ᱜᱮ ᱛᱤᱨᱯᱤ ᱟᱫᱜᱮ ᱟᱫᱚ ᱵᱟᱨᱥᱤᱧ ᱯᱮ ᱢᱟᱦᱟ ᱵᱟᱫᱽᱨᱤᱧ ᱧᱮᱞᱟ ᱥᱩᱱᱫᱚᱨ ᱚᱱᱟ ᱥᱟᱠᱟᱢ ᱥᱟᱞᱟᱜ ᱜᱮ ᱛᱤᱡᱩ ᱢᱤᱡᱩ ᱠᱚ ᱧᱩᱨᱦᱟᱹᱜᱼᱟ ᱟᱨᱚ ᱟᱲᱟᱜ ᱢᱟᱲᱟᱜ ᱠᱚ ᱚᱱᱠᱟᱜᱮ ᱡᱚᱢ ᱞᱟᱹᱜᱤᱫᱛᱮ ᱢᱤᱫᱼᱵᱟᱨᱭᱟ ᱟᱲᱟᱜ ᱠᱚᱦᱚᱧ ᱮᱨ ᱠᱟᱜᱼᱟ ᱚᱱᱟᱦᱚᱸ ᱚᱱᱠᱟᱜᱮ ᱫᱟᱨᱮᱜᱼᱟ ᱚᱱᱟᱦᱚᱸ ᱚᱱᱠᱟᱜᱮ ᱡᱚᱠᱷᱚᱱ ᱡᱚᱢᱟᱜ ᱟᱹᱣᱨᱤ ᱞᱟᱦᱟᱨᱮ ᱥᱟᱨ ᱢᱟᱨᱮ ᱤᱭᱟᱹ ᱠᱟᱛᱮᱜ ᱞᱟᱜᱟᱣ ᱠᱟᱛᱮᱜ ᱚᱱᱠᱟᱜᱮ ᱛᱤᱡᱩ ᱠᱚᱠᱚ ᱡᱚᱢᱠᱷᱟᱡ ᱫᱚ ᱚᱱᱠᱟᱜᱤᱧ ᱮᱥᱯᱨᱮᱭᱟᱜᱼᱟ ᱟᱨ ᱛᱤᱡᱩ ᱠᱚᱠᱚ ᱡᱚᱢᱟ ᱟᱫᱚ ᱛᱟᱭᱚᱢ ᱛᱮᱫᱚ ᱚᱱᱟ ᱟᱲᱟᱜ ᱦᱚᱸ ᱟᱫᱚ ᱫᱩ ᱛᱚᱵᱮ ᱟᱵᱚ ᱦᱚᱸᱵᱚᱱ ᱡᱚᱢ ᱞᱮᱜᱟᱭᱟ ᱟᱫᱚ ᱚᱱᱟ ᱟᱲᱟᱜ ᱛᱤᱠᱤ ᱠᱚᱦᱚᱸ ᱟᱨ ᱚᱱᱟ ᱡᱟᱦᱟᱸ ᱩᱞ ᱢᱩᱞ ᱦᱚᱸ ᱡᱚᱠᱷᱚᱱ ᱵᱤᱞᱤᱜᱼᱟ ᱩᱱ ᱡᱚᱠᱷᱟᱡ ᱫᱚ ᱫᱟᱠᱟ ᱢᱟᱠᱟ ᱥᱟᱶᱛᱮ ᱡᱚᱢ ᱦᱚᱸ ᱱᱟᱯᱟᱭᱜᱮ ᱵᱩᱡᱷᱟᱹᱜᱼᱟ